ᱟᱞᱮᱭᱟᱜ ᱞᱟᱭᱼᱞᱟᱠᱪᱟᱨ ᱨᱮᱱᱟᱜ ᱞᱩᱜᱽᱲᱤ ᱫᱚ ᱦᱩᱭᱩᱜ ᱠᱟᱱᱟ ᱯᱟᱹᱧᱪᱤ ᱠᱚᱲᱟ ᱜᱤᱫᱽᱨᱟᱹ ᱠᱚᱲᱟ ᱦᱚᱯᱚᱱᱟᱜ ᱫᱚ ᱠᱩᱲᱤ ᱜᱤᱫᱽᱨᱟᱹᱣᱟᱜ ᱯᱟᱲᱦᱟᱴ ᱯᱟᱹᱧᱪᱤ ᱚᱱᱟ ᱠᱩᱡ ᱦᱮᱱᱟᱜᱼᱟ ᱛᱟᱨᱯᱚᱨᱮ ᱤᱱᱟᱹ ᱠᱩᱡ ᱜᱮ ᱪᱮᱫᱟᱜ ᱥᱮ ᱵᱟᱝ ᱟᱞᱮ ᱫᱚ ᱵᱚᱸᱜᱟ ᱵᱳᱨᱳ ᱟᱵᱚ ᱦᱚᱲ ᱫᱚ ᱵᱚᱸᱜᱟ ᱵᱳᱨᱳ ᱚᱱᱟ ᱠᱩᱡ ᱛᱮᱜᱮ ᱵᱚᱱ ᱥᱮᱵᱟ ᱫᱮᱵᱟᱭᱟ ᱪᱮᱫᱟᱜ ᱥᱮ ᱵᱟᱝ ᱵᱟᱯᱞᱟ ᱵᱤᱦᱟᱹ ᱨᱮᱦᱚᱸ ᱟᱵᱚ ᱫᱚ ᱚᱱᱟ ᱠᱩᱡ ᱛᱮᱜᱮ ᱯᱩᱡᱟᱹ ᱠᱚᱬᱨᱮ ᱫᱩᱲᱩᱵ ᱦᱩᱭᱩᱜ ᱛᱟᱵᱚᱱᱟ ᱚᱱᱟᱛᱮ ᱯᱟᱹᱧᱪᱤ ᱯᱟᱲᱦᱟᱴ ᱵᱟᱝᱠᱷᱟᱡ ᱮᱴᱟᱜᱼᱟᱜ ᱫᱚ ᱵᱟᱝ ᱪᱟᱞᱟᱜᱼᱟ ᱟᱵᱚ ᱫᱚ ᱱᱚᱝᱠᱟ ᱜᱮᱵᱚᱱ ᱪᱟᱞᱟᱣ ᱤᱫᱤᱭ ᱢᱟ ᱮᱴᱟᱜᱼᱟᱜ ᱫᱚ ᱵᱟᱵᱚᱱ ᱞᱩᱜᱽᱲᱤ ᱠᱚᱫᱚ ᱵᱟᱵᱚᱱ ᱞᱩᱜᱽᱲᱤᱜ ᱢᱟ